ᱦᱮᱸ ᱦᱮᱞᱳ ᱢᱮᱱᱫᱟᱹᱧ ᱛᱚ ᱥᱨᱤᱢᱚᱱᱮᱢ ᱢᱮᱱᱫᱟ ᱚᱻ ᱢᱮᱱᱫᱟᱹᱧ ᱟᱢᱟᱜ ᱜᱟᱹᱰᱤ ᱢᱮᱱᱟᱜᱼᱟ ᱦᱟᱝ ᱵᱚᱞᱮᱨᱳ ᱜᱟᱹᱰᱤ ᱟᱫᱚ ᱜᱟᱯᱟ ᱨᱤᱡᱟᱵᱽ ᱞᱮ ᱤᱫᱤ ᱠᱮᱭᱟ ᱵᱚᱞᱮ ᱫᱟᱨᱡᱤᱞᱤᱝ ᱥᱮᱡ ᱵᱷᱟᱲᱟ ᱫᱚ ᱟᱢ ᱜᱮ ᱮᱱᱛᱮᱫ ᱮᱢ ᱞᱟᱹᱭ ᱫᱟᱲᱮᱭᱟᱜ ᱪᱮᱫᱞᱮᱠᱟ ᱦᱟᱛ ᱵᱟᱲᱟᱭ ᱫᱟ ᱢᱟᱱᱮ ᱱᱚᱰᱮ ᱱᱚᱰᱮ ᱠᱷᱚᱡ ᱢᱟ ᱱᱚᱰᱮ ᱠᱷᱚᱡ ᱟᱹᱰᱤ ᱡᱷᱟᱹᱞ ᱢᱟᱛᱚ ᱡᱷᱟᱹᱞ ᱜᱤ ᱮᱵᱟᱨ ᱟᱢ ᱠᱤᱞᱳᱢᱤᱴᱟᱨ ᱦᱤᱥᱟᱹᱵ ᱛᱮᱢ ᱦᱟᱛᱟᱣᱟ ᱥᱮ ᱱᱚᱝᱠᱟ ᱟᱢ ᱜᱚᱲᱟᱱ ᱨᱮ ᱢᱤᱫᱴᱮᱡ ᱵᱷᱟᱲᱟᱢ ᱥᱟᱵᱟ ᱟᱨ ᱚᱱᱟ ᱟᱞᱮ ᱵᱟᱨ ᱫᱤᱱ ᱞᱮ ᱛᱟᱦᱮᱱᱟ ᱚᱸᱰᱮ

ᱪᱟᱞᱟᱣ ᱮᱱᱛᱮ ᱵᱳᱞᱮᱨᱳ ᱨᱮᱭᱟᱜ ᱢᱚᱴᱟᱢᱩᱴᱤ ᱚᱱᱠᱟ ᱥᱟᱛ ᱡᱚᱱ ᱞᱮᱠᱟ ᱜᱟᱯᱟ ᱢᱚᱴᱟᱢᱩᱴᱤ ᱜᱟᱯᱟ ᱢᱚᱴᱟᱢᱩᱴᱤ ᱚᱱᱠᱟ ᱥᱚᱠᱟᱞ ᱫᱚᱥ ᱵᱟᱡᱮ ᱞᱮ ᱩᱰᱩᱠᱚᱜᱼᱟ ᱟᱨ ᱵᱟᱨ ᱫᱤᱱ ᱞᱮ ᱛᱟᱦᱮᱱᱟ ᱚᱸᱰᱮ ᱦᱮᱸ ᱦᱮᱸ ᱴᱷᱤᱠ ᱜᱮᱭᱟ ᱛᱟᱦᱞᱮ ᱯᱷᱟᱭᱱᱮᱞ ᱫᱚ ᱦᱩᱭᱩᱜ ᱠᱟᱱᱟ ᱠᱤᱞᱳᱢᱤᱴᱟᱨ ᱦᱤᱥᱟᱹᱵ ᱛᱮ ᱟᱢ ᱫᱚ ᱜᱟᱹᱰᱤᱢ ᱮᱢᱚᱜᱼᱟ ᱵᱟᱝ

ᱴᱷᱤᱠ ᱟᱪᱪᱷᱮ ᱴᱷᱤᱠ ᱜᱮᱭᱟ ᱛᱟᱦᱚᱞᱮ ᱢᱟ ᱚᱱᱮ ᱚᱱᱠᱟ ᱠᱟᱛᱷᱟ ᱛᱟᱦᱮᱭᱮᱱᱟ ᱜᱟᱯᱟ ᱠᱤᱱᱛᱩ ᱚᱱᱠᱟ ᱚᱵᱳᱥᱥᱳᱭ ᱜᱟᱹᱰᱤ ᱥᱟᱲᱮ ᱱᱚᱴᱟ ᱨᱮᱜᱮᱢ ᱵᱷᱤᱲᱟᱹᱣᱟ ᱦᱮᱸ ᱠᱟᱨᱚᱱ ᱡᱩᱫᱤ ᱚᱱᱠᱟ ᱴᱟᱭᱤᱢ ᱞᱮᱯᱥ ᱞᱮᱱ ᱠᱷᱟᱡ ᱴᱷᱤᱠ ᱥᱚᱢᱚᱭ ᱨᱮ ᱟᱞᱮ ᱵᱟᱞᱮ ᱯᱳᱣᱪᱷᱟᱣ ᱫᱟᱲᱮᱭᱟᱜᱼᱟ ᱴᱷᱤᱠ ᱜᱮᱭᱟ ᱢᱟ ᱛᱟᱦᱚᱞᱮ ᱚᱱᱮ ᱚᱱᱠᱟ ᱯᱷᱟᱭᱱᱮᱞ ᱱᱟ ᱦᱮᱸ ᱴᱷᱤᱠ ᱴᱷᱤᱠ ᱜᱮᱭᱟ